ᱤᱧᱟᱹᱜ ᱚᱲᱟᱜ ᱨᱮᱫᱚ ᱵᱮᱵᱷᱟᱨ ᱞᱟᱹᱜᱤᱫ ᱛᱮ ᱤᱞᱮᱠᱴᱨᱚᱱᱤᱠ ᱡᱤᱱᱤᱥ ᱠᱚᱫᱚ ᱢᱮᱱᱟᱜᱼᱟ ᱡᱟᱦᱟᱸ ᱞᱮᱠᱟ ᱴᱤᱵᱷᱤ ᱢᱮᱱᱟᱜᱼᱟ ᱮᱞᱥᱤᱰᱤ ᱛᱤᱧ ᱟᱨ ᱥᱴᱮᱱᱰ ᱯᱟᱝᱠᱷᱟ ᱢᱮᱱᱟᱜᱼᱟ ᱢᱳᱵᱟᱭᱤᱞ ᱢᱮᱱᱟᱜᱼᱟ ᱯᱷᱨᱤᱡᱽ ᱢᱮᱱᱟᱜᱼᱟ ᱟᱨ ᱱᱚᱣᱟ ᱠᱚ ᱤᱞᱮᱠᱴᱨᱚᱱᱤᱠ ᱡᱤᱱᱤᱥᱛᱤᱧ ᱢᱮᱱᱟᱜᱼᱟ ᱟᱨ ᱱᱚᱣᱟ ᱠᱚᱫᱚ ᱢᱟᱱᱮ ᱡᱷᱚᱛᱚ ᱫᱚ ᱢᱤᱫ ᱫᱷᱟᱣ ᱛᱮᱫᱚ ᱵᱟᱹᱧ ᱦᱟᱛᱟᱣ ᱠᱟᱜᱼᱟ ᱡᱟᱦᱟᱸ ᱞᱮᱠᱟ ᱯᱩᱭᱥᱟᱹ ᱴᱟᱠᱟ ᱠᱩᱲᱟᱹᱣ ᱤᱫᱤᱭ ᱠᱟᱱᱟᱛᱤᱧ ᱚᱱᱠᱟᱧ ᱦᱟᱛᱟᱣ ᱠᱟᱜᱼᱟ ᱴᱤᱵᱷᱤᱧ ᱦᱟᱛᱟᱣ ᱠᱟᱜᱼᱟ ᱡᱚᱠᱷᱚᱱ ᱴᱟᱠᱟ ᱯᱩᱭᱥᱟᱹ ᱦᱩᱭ ᱞᱮᱱᱟ ᱫᱮᱥ ᱫᱤᱥᱚᱢ ᱨᱮᱱᱟᱜ ᱠᱷᱚᱵᱚᱨᱤᱧ ᱦᱟᱛᱟᱣ ᱫᱟᱲᱮᱭᱟᱜ ᱢᱟ ᱠᱤᱵᱟᱝ ᱤᱧ ᱧᱮᱞ ᱫᱟᱲᱮᱭᱟᱜ ᱢᱟ ᱢᱮᱱᱛᱮ ᱟᱨ ᱯᱷᱨᱤᱡᱽ ᱫᱩᱧ ᱦᱟᱛᱟᱣ ᱠᱟᱜᱼᱟ ᱚᱱᱟ ᱛᱟᱭᱚᱢ ᱜᱮ ᱦᱩᱭᱱᱟ ᱚᱱᱟᱦᱚᱸ ᱫᱚᱢᱮ ᱫᱤᱱᱜᱮ ᱵᱟᱝᱛᱮ ᱨᱮᱦᱚᱸ ᱪᱳᱫᱽᱫᱳ ᱯᱚᱸᱫᱽᱨᱚ ᱵᱚᱨᱥᱚ ᱦᱩᱭᱩᱜ ᱠᱟᱱ ᱜᱮᱭᱟ ᱛᱤᱧ ᱦᱟᱛᱟᱣ ᱠᱟᱛᱮᱫ ᱡᱮᱢᱚᱱ ᱛᱮ ᱤᱧᱟᱹᱜ ᱚᱲᱟᱜᱨᱮ ᱩᱛᱩᱠᱚ ᱡᱮᱢᱚᱱ ᱚᱱᱠᱟᱱ ᱡᱤᱱᱤᱥ ᱠᱚ ᱯᱷᱚᱞ ᱯᱷᱨᱩᱴ ᱠᱚ ᱟᱞᱚ ᱠᱷᱟᱨᱟᱯᱚᱜ ᱠᱷᱟᱹᱛᱤᱨ ᱛᱮ ᱦᱟᱛᱟᱣ ᱫᱚᱦᱚᱣ ᱠᱟᱜᱼᱟ ᱟᱨ ᱢᱳᱵᱟᱭᱤᱞ ᱢᱟᱵᱚᱱ ᱧᱮᱞᱮᱫ ᱜᱮᱭᱟ ᱡᱷᱚᱛᱚ ᱠᱚᱵᱚ ᱵᱟᱰᱟᱭᱟ ᱢᱳᱵᱟᱭᱤᱞ ᱫᱚ ᱛᱤᱱᱟᱹᱜ ᱞᱟᱹᱠᱛᱤᱭᱟᱱ ᱡᱤᱱᱤᱥ ᱠᱟᱱᱟ ᱛᱮᱦᱮᱧᱟᱠᱟ ᱫᱤᱱᱨᱮ